ᱤᱧ ᱞᱟᱹᱜᱤᱫ ᱟᱸᱠᱟᱣ ᱨᱮᱭᱟᱜ ᱡᱚᱛᱚᱠᱷᱚᱱ ᱪᱮᱞᱮᱧᱡ ᱡᱤᱧ ᱫᱤᱠ ᱠᱚᱫᱚ ᱟᱭᱢᱟ ᱜᱮ ᱢᱮᱱᱟᱜᱼᱟ ᱢᱤᱫᱼᱵᱟᱨ ᱠᱟᱛᱷᱟᱧ ᱞᱟᱹᱭᱟ ᱱᱤᱭᱟᱹ ᱠᱚ ᱵᱟᱠᱷᱨᱟ ᱛᱮ ᱟᱸᱠᱟᱣ ᱫᱚ ᱟᱹᱰᱤ ᱡᱮᱢᱚᱱ ᱠᱚᱴᱷᱤᱱ ᱜᱮᱠᱚ ᱞᱟᱹᱭᱟ ᱥᱮᱨᱚᱠᱚᱢ ᱱᱤᱭᱟᱹ ᱫᱚ ᱟᱹᱰᱤ ᱥᱚᱡᱷᱮ ᱦᱚᱸ ᱥᱚᱡᱷᱮ ᱜᱮᱭᱟ ᱪᱮᱠᱟᱛᱮ ᱱᱤᱭᱟᱹ ᱠᱚ ᱪᱮᱪᱮᱫ ᱵᱟᱠᱷᱨᱟᱛᱮ ᱟᱥᱚᱞ ᱠᱟᱛᱷᱟ ᱫᱚ ᱦᱩᱭᱩᱜ ᱠᱟᱱᱟ ᱟᱢᱟᱜ ᱢᱚᱱᱚᱡᱳᱜᱽ ᱟᱨ ᱥᱚᱢᱚᱭ ᱥᱚᱢᱚᱭ ᱟᱨ ᱢᱚᱱᱚᱡᱳᱜᱽ ᱡᱩᱫᱤ ᱡᱟᱦᱟᱸᱭ ᱵᱟᱭ ᱮᱢ ᱫᱟᱲᱮᱭᱟᱜᱼᱟ ᱱᱤᱭᱟᱹ ᱫᱚ ᱟᱹᱰᱤ ᱪᱮᱞᱮᱧᱡᱤᱝ ᱜᱮ ᱦᱩᱭᱩᱜᱼᱟ ᱡᱟᱦᱟᱸᱭ ᱥᱚᱢᱚᱭᱮ ᱮᱢᱟ ᱟᱹᱰᱤ ᱢᱚᱱᱚᱡᱳᱜᱽ ᱚᱨᱛᱷᱟᱛ ᱟᱢ ᱫᱚ ᱡᱟᱦᱟᱸ ᱢᱩᱴᱷᱟᱹᱱ ᱜᱮᱢ ᱵᱮᱱᱟᱣ ᱡᱟᱦᱟᱸ ᱰᱨᱚᱭᱤᱝ ᱜᱮᱢ ᱵᱮᱱᱟᱣ ᱚᱱᱟ ᱞᱟᱦᱟ ᱨᱮ ᱟᱢᱟᱜ ᱮᱠᱥᱯᱨᱤᱭᱮᱱᱥ ᱛᱮᱦᱮᱸ ᱦᱩᱭᱩᱜᱼᱟ ᱧᱮᱞ ᱨᱮᱭᱟᱜ ᱯᱨᱚᱠᱨᱤᱛᱤ ᱠᱷᱚᱱ ᱡᱟᱦᱟᱸᱴᱟᱜ ᱮᱢ ᱵᱮᱱᱟᱣᱟ ᱡᱟᱦᱟᱸᱴᱟᱜ ᱮᱢ ᱟᱸᱠᱟᱣᱟ ᱚᱱᱟ ᱫᱚ ᱟᱹᱰᱤ ᱢᱚᱱ ᱫᱤᱭᱮ ᱧᱮᱞ ᱦᱩᱭᱩᱜ ᱛᱟᱢᱟ ᱚᱱᱟ ᱢᱩᱴᱷᱟᱹᱱ ᱪᱮᱫ ᱞᱮᱠᱟᱱᱟ ᱪᱮᱫᱞᱮᱠᱟᱱᱟᱜ ᱤᱧ ᱵᱮᱱᱟᱣᱟ ᱚᱱᱟ ᱨᱮᱱᱟᱜ ᱯᱟᱥᱯᱮᱠᱴᱤᱵ ᱪᱮᱫ ᱢᱮᱱᱟᱜᱼᱟ ᱯᱟᱥᱯᱮᱠᱴᱤᱵ ᱫᱚ ᱪᱮᱫᱞᱮᱠᱟ ᱠᱮᱛᱫ ᱤᱧ ᱢᱮᱱᱴᱮᱱᱼᱟ ᱚᱱᱟ ᱠᱚ ᱡᱩᱫᱤ ᱪᱮᱪᱮᱫ ᱦᱩᱭᱩᱜ ᱠᱷᱟᱱ ᱥᱚᱢᱚᱭ ᱫᱚ ᱞᱟᱜᱟᱜ ᱜᱮᱭᱟ ᱱᱤᱭᱟᱹ ᱨᱮᱭᱟᱜ ᱠᱤᱪᱷᱩ ᱴᱮᱠᱱᱤᱠᱮᱞ ᱵᱮᱯᱟᱨ ᱢᱮᱱᱟᱜᱼᱟ ᱢᱟᱯᱼᱡᱳᱜᱽ ᱢᱮᱱᱟᱜᱼᱟ ᱛᱤᱱᱟᱰᱜ ᱥᱟᱺᱜᱤᱧ ᱠᱷᱚᱱ ᱢᱤᱫᱴᱮ ᱢᱩᱴᱷᱟᱹᱱᱤᱧ ᱧᱮᱞ ᱮᱫᱟ ᱥᱮ ᱢᱤᱫᱴᱮᱱ ᱚᱵᱡᱮᱠᱴᱤᱵᱤᱧ ᱧᱮᱞ ᱮᱫᱟ ᱤᱧ ᱢᱤᱫᱴᱮᱱ ᱫᱟᱨᱮ ᱟᱸᱠᱟᱣ ᱟᱹᱰᱤ ᱥᱟᱱᱟᱣ ᱟᱠᱟᱫᱤᱧᱟ ᱚᱱᱟ ᱫᱟᱨᱮ ᱛᱤᱱᱟᱹᱜ ᱡᱷᱟᱹᱞ ᱠᱷᱚᱱᱟᱜ ᱰᱨᱚᱭᱤᱝ ᱨᱤᱧ ᱟᱜᱩᱭ ᱛᱤᱧᱟᱹ ᱚᱱᱟ ᱯᱟᱥᱯᱮᱠᱴᱤᱵ ᱚᱱᱟ ᱵᱩᱡᱷᱟᱹᱣ ᱦᱩᱭᱩᱜ ᱛᱤᱧᱟᱹ ᱥᱟᱺᱜᱤᱧ ᱨᱮᱭᱟᱜ ᱡᱤᱱᱤᱥ ᱛᱤᱱᱟᱹᱜ ᱠᱟᱹᱴᱤᱡ ᱧᱮᱞᱚᱜᱼᱟ ᱚᱱᱟ ᱡᱤᱱᱤᱥ ᱜᱮ ᱚᱱᱟ ᱥᱩᱨ ᱨᱤᱧ ᱟᱹᱜᱩ ᱞᱮᱠᱷᱟᱱ ᱛᱤᱱ ᱢᱟᱨᱟᱝ ᱧᱮᱞᱚᱜᱼᱟ ᱚᱱᱟ ᱠᱤᱱᱛᱩ ᱵᱩᱡᱷᱟᱹᱣ ᱨᱮᱭᱟᱜ ᱵᱮᱯᱟᱨ ᱠᱟᱱᱟ ᱛᱚᱵᱮ ᱫᱤᱱᱼᱫᱤᱱ ᱛᱮ ᱫᱤᱱᱼᱫᱤᱱ ᱛᱮ ᱧᱮᱞᱼᱧᱮᱞ ᱛᱮ ᱱᱤᱭᱟᱹ ᱫᱚ ᱰᱨᱚᱭᱤᱝ ᱦᱩᱭᱩᱜᱼᱟ ᱯᱨᱚᱛᱷᱚᱢ ᱥᱮᱫᱚ ᱛᱮ ᱛᱟᱨᱯᱚᱨᱮ ᱵᱟᱹᱭᱼᱵᱟᱹᱭ ᱛᱮ ᱟᱢ ᱡᱚᱠᱷᱚᱱ ᱥᱟᱱᱟᱢ ᱠᱚᱨᱮᱱᱟᱜ ᱰᱨᱚᱭᱤᱝᱮᱢ ᱦᱩᱸ ᱦᱮᱸ ᱯᱮᱠᱴᱤᱥ ᱠᱮᱫᱟᱢ ᱛᱟᱨᱯᱚᱨ ᱟᱢ ᱛᱮ ᱱᱤᱡᱮ ᱛᱮ ᱥᱤᱥᱴᱤᱭ ᱢᱮ ᱛᱚᱠᱷᱚᱱ ᱫᱚ ᱴᱷᱤᱠᱜᱮᱭᱟ ᱛᱚᱵᱮ ᱢᱤᱫᱴᱟᱝ ᱪᱮᱞᱮᱧᱡ ᱢᱤᱰᱴᱮᱱ ᱢᱚᱱᱮ ᱨᱮ ᱫᱚᱦᱚ ᱦᱩᱭᱩᱜ ᱜᱮᱭᱟ ᱡᱮ ᱤᱧ ᱫᱚ ᱪᱮᱫ ᱛᱮᱦᱩᱸᱧ ᱪᱮᱫᱟ ᱟᱨ ᱚᱱᱟ ᱥᱚᱢᱚᱭ ᱫᱚ ᱮᱢ ᱛᱮᱦᱚᱸᱧ ᱮᱢ ᱜᱮᱭᱟ ᱟᱨ ᱱᱚᱸᱰᱮ ᱫᱚ ᱰᱤᱥᱤᱯᱞᱤᱱ ᱦᱚᱸ ᱟᱹᱰᱤ ᱫᱚᱨᱠᱟᱨᱟ